ᱤᱧᱫᱚ ᱟᱭᱢᱟ ᱢᱩᱴᱷᱟᱹᱱᱤᱧ ᱵᱮᱱᱟᱣ ᱟᱠᱟᱫ ᱠᱚᱣᱟ ᱡᱮᱢᱚᱱ ᱫᱤᱵᱤ ᱠᱟᱹᱞᱤ ᱥᱚᱨᱚᱥᱚᱛᱤ ᱢᱚᱱᱥᱟ ᱞᱚᱠᱠᱷᱤ ᱥᱤᱵᱽ ᱥᱤᱫᱟᱹ ᱠᱟᱹᱱᱦᱩ ᱱᱚᱝᱠᱟᱱᱠᱚ ᱟᱭᱢᱟ ᱢᱩᱴᱷᱟᱹᱱ ᱢᱮᱱᱠᱷᱟᱱ ᱡᱚᱛᱚᱠᱷᱚᱱ ᱥᱚᱨᱮᱥᱫᱚ ᱥᱤᱵᱽ ᱵᱮᱱᱟᱣᱨᱮ ᱟᱹᱰᱤᱜᱟᱱ ᱦᱚᱲᱠᱚ ᱠᱩᱥᱤᱭᱟᱠᱟᱣ ᱟᱠᱟᱫᱛᱤᱧᱟᱹ ᱟᱨ ᱟᱭᱢᱟ ᱥᱟᱨᱦᱟᱣ ᱠᱚ ᱮᱢᱠᱟᱹᱣᱫᱤᱧᱟᱹ ᱟᱫᱚ ᱱᱚᱣᱟᱠᱚ ᱵᱮᱱᱟᱣ ᱛᱟᱞᱟᱛᱮ ᱯᱳᱭᱞᱳᱫᱚ ᱟᱹᱰᱤ ᱮᱴᱠᱮᱴᱚᱬᱮ ᱜᱮ ᱛᱟᱦᱮᱸ ᱠᱟᱱ ᱛᱤᱧᱟᱹ ᱪᱮᱫᱟᱜᱥᱮ ᱟᱞᱮᱫᱚ ᱛᱷᱚᱲᱟ ᱱᱟᱪᱟᱨᱜᱮᱞᱮ ᱛᱟᱦᱮᱸ ᱠᱟᱱᱟ ᱴᱷᱤᱠᱢᱚᱛᱚ ᱚᱠᱛᱚ ᱵᱟᱹᱧ ᱮᱢ ᱫᱟᱲᱮᱭᱟᱜᱠᱟᱱ ᱛᱟᱦᱮᱱᱚᱜᱼᱟ ᱥᱮ ᱚᱱᱠᱟ ᱚᱲᱟᱜ ᱠᱚᱨᱮ ᱦᱚᱸ ᱵᱳᱜᱮᱛᱮᱠᱚ ᱨᱳᱦᱮᱫᱮᱧᱟᱹ ᱡᱮ ᱥᱚᱢᱚᱭ ᱚᱱᱛᱮ ᱟᱹᱣᱲᱤᱭᱟᱜ ᱟᱢᱫᱚ ᱪᱮᱫᱮᱢᱠᱚᱢ ᱠᱟᱹᱢᱤᱵᱟᱲᱟᱭᱫᱟ ᱱᱚᱛᱮ ᱚᱲᱟᱜ ᱨᱮᱱᱟᱜ ᱮᱱᱦᱚᱸ ᱵᱟᱢ ᱠᱟᱹᱢᱤᱭᱫᱟ ᱱᱚᱝᱠᱟᱱ ᱠᱷᱟᱹᱛᱤᱨᱛᱮ ᱛᱮᱦᱮᱧ ᱤᱧᱟᱹᱜ ᱡᱤᱛ ᱠᱟᱛᱮᱫ ᱤᱧᱟᱹᱜ ᱠᱟᱹᱢᱤ ᱦᱚᱨᱟ ᱠᱚ ᱩᱱᱤᱭᱟᱜ ᱠᱩᱨᱩᱢᱩᱴᱩᱭ ᱪᱷᱩᱴᱟᱹᱣ ᱠᱷᱚᱱ ᱵᱟᱹᱧ ᱮᱴᱟᱜᱞᱮᱱᱛᱮ ᱢᱚᱱᱮ ᱠᱮᱴᱮᱡ ᱠᱟᱛᱮᱫ ᱤᱧ ᱪᱷᱩᱴᱟᱹᱣᱞᱮᱱᱛᱮ ᱟᱨ ᱦᱚᱲ ᱵᱟᱹᱧ ᱯᱟᱹᱛᱭᱟᱹᱣ ᱚᱪᱚᱞᱮᱫ ᱠᱚᱣᱟ